ᱤᱧᱟᱹᱜ ᱡᱟᱦᱟᱸᱞᱮᱠᱟ ᱢᱟᱱᱚᱢᱟᱛ ᱵᱟᱹᱱᱩᱜ ᱟᱹᱱᱤᱡ ᱡᱟᱦᱟᱸᱞᱮᱠᱟ ᱞᱩᱜᱩᱼᱵᱩᱨᱩ ᱨᱮ ᱱᱤᱛᱳᱜ ᱡᱟᱦᱟᱸᱞᱮᱠᱟ ᱞᱩᱜᱩᱼᱵᱩᱨᱩ ᱨᱮ ᱨᱟᱡᱽᱱᱤᱛᱤ ᱦᱩᱭᱩᱜ ᱠᱟᱱᱟ ᱡᱟᱦᱟᱸ ᱞᱮᱠᱟ ᱠᱚᱠᱚᱭ ᱠᱚ ᱡᱟᱦᱟᱸ ᱞᱮᱠᱟ ᱵᱟᱡᱟᱨ ᱡᱟᱦᱟᱸ ᱞᱮᱠᱟ ᱫᱤᱠᱩ ᱯᱩᱥᱤ ᱠᱚ ᱦᱤᱡᱩᱜ ᱠᱟᱱᱟ ᱦᱟᱱᱟ ᱟᱹᱠᱷᱨᱤᱧ ᱱᱟᱣᱟ ᱟᱹᱠᱷᱨᱤᱧ ᱡᱟᱦᱟᱸ ᱞᱮᱠᱟ ᱫᱤᱠᱩ ᱯᱩᱥᱤ ᱠᱚ ᱟᱠᱚᱣᱟᱜ ᱠᱚ ᱢᱮᱱᱮᱜᱼᱟ ᱡᱟᱦᱟᱸ ᱨᱮᱭᱟᱜ ᱜᱮ ᱯᱩᱭᱥᱟᱹ ᱠᱚ ᱠᱚᱭᱮᱫ ᱵᱚᱱᱟ ᱱᱚᱣᱟ ᱡᱤᱱᱤᱥ ᱫᱚ ᱱᱚᱣᱟ ᱢᱟᱱᱚᱢᱟᱛ ᱨᱮᱫᱚ ᱤᱧᱫᱚ ᱵᱟᱹᱱᱩᱜ ᱤᱧᱟᱹ ᱡᱟᱦᱟᱱ ᱡᱤᱱᱤᱥ ᱨᱮᱜᱮ ᱡᱟᱦᱟᱸᱞᱮᱠᱟ ᱨᱟᱢ ᱫᱤᱱ ᱱᱚᱣᱟᱨᱮ ᱵᱤᱡᱽᱱᱮᱥ ᱵᱤᱡᱽᱮᱱᱥ ᱮᱫᱟᱠᱚ ᱦᱚᱲ ᱯᱚᱱᱰᱤᱛ ᱟᱢ ᱯᱚᱱᱰᱤᱛ ᱫᱮᱠᱷᱟᱣᱟᱢᱟᱭ ᱚᱱᱟ ᱨᱮᱭᱟᱜ ᱯᱩᱭᱥᱟᱭ ᱦᱟᱛᱟᱣᱟ ᱢᱮᱱᱠᱷᱟᱱ ᱚᱱᱟᱫᱚ ᱟᱠᱚᱣᱟᱜ ᱨᱟᱡᱽᱱᱤᱛᱤ ᱨᱮᱭᱟᱜ ᱡᱟᱨᱤᱭᱟᱹ ᱯᱚᱭᱥᱟ ᱠᱟᱢᱟᱣ ᱨᱮᱭᱟᱜ ᱡᱟᱹᱨᱤᱭᱟ ᱵᱮᱱᱟᱣᱮᱜ ᱟᱠᱚ ᱱᱚᱣᱟ ᱨᱮᱫᱚ ᱤᱧᱫᱚ ᱢᱟᱱᱚᱢᱟᱛ ᱵᱟᱹᱱᱩᱜ ᱤᱧᱟᱹ